ᱴᱮᱱᱴᱮᱴᱤᱵ ᱠᱚᱢᱯᱟᱱᱤ ᱨᱮᱭᱟᱜ ᱯᱮᱱᱫᱚ ᱟᱹᱰᱤ ᱢᱚᱸᱡᱽᱼᱟ ᱤᱧ ᱫᱚ ᱟᱭᱢᱟ ᱵᱚᱪᱷᱚᱨᱤᱧ ᱵᱮᱵᱚᱦᱟᱨ ᱮᱫᱟ ᱟᱨ ᱱᱚᱶᱟ ᱯᱮᱱᱫᱚ ᱟᱞᱮ ᱱᱚᱶᱟ ᱠᱚᱨᱮᱱ ᱦᱚᱸ ᱟᱭᱢᱟ ᱠᱩ ᱵᱮᱵᱚᱦᱟᱨ ᱜᱮᱭᱟ ᱡᱷᱚᱛᱚᱦᱚᱲᱠᱚ ᱞᱟᱹᱭᱟ ᱟᱹᱰᱤ ᱢᱚᱸᱡᱽᱼᱟ ᱟᱨ ᱡᱟᱦᱟᱸᱭᱜᱮ ᱜᱤᱯᱷᱴᱤᱧ ᱮᱢ ᱵᱟᱲᱟᱣᱟᱠᱚᱣᱟ ᱤᱧᱫᱚ ᱱᱚᱶᱟ ᱜᱤᱧ ᱱᱚᱶᱟ ᱯᱮᱱᱜᱤᱧ ᱮᱢᱟ ᱠᱚᱣᱟ ᱦᱮᱸ ᱪᱮᱫᱟᱜ ᱡᱮ ᱟᱭᱢᱟ ᱵᱚᱪᱷᱚᱨ ᱫᱷᱚᱨᱮᱧ ᱚᱞ ᱟᱹᱜᱩᱭᱮᱫᱟ ᱟᱨ ᱢᱚᱸᱡᱽ ᱜᱤᱧ ᱟᱹᱭᱠᱟᱹᱣᱟ ᱟᱨ ᱱᱚᱶᱟ ᱯᱮᱱᱫᱚ ᱟᱞᱮ ᱱᱚᱶᱟ ᱟᱰᱮ ᱯᱟᱥᱮ ᱠᱚᱨᱮᱜᱮ ᱧᱟᱢᱚᱜᱼᱟ ᱥᱳᱨ ᱨᱮᱜᱮᱞᱮ ᱧᱟᱢᱟ ᱟᱫᱚ ᱚᱱᱟᱛᱮ ᱡᱷᱚᱛᱚᱦᱚᱲ ᱜᱮ ᱟᱹᱰᱤᱞᱮ ᱥᱩᱵᱤᱫᱷᱟ ᱜᱮᱭᱟ